ᱡᱟᱦᱟᱸᱭ ᱦᱚᱲ ᱫᱩᱠ ᱵᱤᱯᱚᱫᱽ ᱨᱮᱭ ᱯᱟᱲᱟᱣ ᱞᱮᱱᱠᱷᱟᱱ ᱩᱱᱤ ᱫᱚ ᱜᱚᱲᱚᱣᱟᱭ ᱮᱠᱟᱱᱛᱚ ᱞᱟᱹᱠᱛᱤ ᱠᱟᱱᱟ ᱪᱮᱫᱟᱜ ᱥᱮ ᱡᱟᱦᱟᱸᱭ ᱫᱩᱠ ᱨᱮᱭ ᱯᱟᱲᱟᱜᱼᱟ ᱩᱱᱤ ᱫᱚ ᱥᱟᱱᱟᱢ ᱠᱚᱜᱮ ᱥᱚᱦᱚᱨ ᱥᱮᱴᱮᱨ ᱠᱟᱛᱮ ᱡᱟᱦᱟᱸ ᱞᱮᱠᱟ ᱜᱮᱵᱚᱱ ᱫᱟᱲᱮᱭᱟᱜ ᱚᱱᱠᱟ ᱞᱮᱠᱟᱛᱮ ᱜᱚᱲᱚ ᱥᱚᱯᱚᱦᱚᱫ ᱮᱠᱟᱱᱛᱚ ᱞᱟᱹᱠᱛᱤ ᱠᱟᱱᱟ ᱡᱟᱛᱮ ᱩᱱᱤ ᱫᱩᱠ ᱠᱷᱚᱱᱮ ᱚᱣᱟᱨ ᱨᱟᱠᱟᱵ ᱫᱟᱲᱮᱭᱟᱭ ᱢᱟᱵᱚᱱ ᱚᱱᱠᱟ ᱞᱮᱠᱟ ᱜᱮ ᱥᱟᱱᱟᱢ ᱠᱚᱜᱮᱵᱚᱱ ᱪᱮᱥᱴᱟᱭ ᱢᱟ ᱥᱟᱱᱟᱢ ᱠᱚᱜᱮ